ᱵᱷᱟᱨᱚᱛ ᱫᱤᱥᱚᱢ ᱨᱮᱭᱟᱜ ᱫᱷᱚᱨᱚᱢ ᱨᱮᱱ ᱦᱚᱲ ᱠᱚᱫᱚ ᱟᱹᱰᱤᱜᱟᱱ ᱞᱮᱠᱟᱱ ᱢᱮᱱᱟᱜ ᱠᱚᱣᱟ ᱢᱮᱱᱠᱷᱟᱱ ᱟᱹᱰᱤᱜᱟᱱ ᱫᱷᱚᱨᱚᱢ ᱠᱚ ᱢᱮᱱᱟᱜᱼᱟ ᱚᱱᱟ ᱫᱷᱚᱨᱚᱢ ᱠᱚ ᱚᱱᱟ ᱡᱩᱢᱤᱫ ᱞᱮᱠᱟ ᱠᱟᱛᱮ ᱢᱤᱫ ᱵᱚᱸᱜᱟᱼᱵᱳᱨᱳ ᱠᱚ ᱵᱚᱸᱜᱟᱼᱵᱳᱨᱳ ᱞᱟᱜᱟ ᱵᱚᱱᱟ ᱚᱱᱟ ᱫᱤᱥᱟᱹ ᱚᱱᱟ ᱠᱚ ᱫᱤᱥᱟᱹ ᱦᱩᱫᱤᱥ ᱠᱟᱛᱮ ᱢᱤᱫ ᱛᱮ ᱡᱩᱢᱤᱫ ᱠᱟᱛᱮ ᱟᱵᱚ ᱵᱚᱸᱜᱟᱼᱵᱳᱨᱳ ᱦᱩᱭ ᱟᱵᱚᱱᱟ ᱚᱱᱟᱜᱮ ᱫᱷᱚᱨᱚᱢ ᱨᱮᱭᱟᱜ ᱮᱱᱮᱢ ᱫᱚ ᱟᱨ ᱵᱷᱮᱱᱮᱜᱟᱨ ᱫᱚ ᱦᱩᱭᱩᱜ ᱠᱟᱱᱟ ᱮᱴᱟᱜ ᱮᱴᱟᱜ ᱫᱷᱚᱨᱚᱢ ᱨᱮᱱ ᱮᱴᱟᱜ ᱮᱴᱟᱜ ᱵᱚᱸᱜᱟᱼᱵᱳᱨᱳ ᱢᱮᱱᱠᱷᱟᱱ ᱡᱮᱢᱚᱱ ᱥᱟᱨᱱᱟ ᱠᱚᱫᱚ ᱮᱴᱟᱜ ᱵᱚᱸᱜᱟᱼᱵᱳᱨᱳ ᱠᱚ ᱢᱟᱱᱟᱣ ᱵᱟᱛᱟᱣᱟ ᱟᱨ ᱥᱟᱹᱨᱤ ᱠᱚᱫᱚ ᱮᱴᱟᱜ ᱨᱚᱠᱚᱢ ᱵᱚᱸᱜᱟᱼᱵᱳᱨᱳ ᱱᱚᱣᱟᱜᱮ ᱫᱷᱚᱨᱚᱢ ᱨᱮᱭᱟᱜ ᱵᱷᱮᱱᱮᱜᱟᱨ ᱫᱚ ᱦᱩᱭᱩᱜ ᱠᱟᱱᱟ ᱢᱮᱱᱠᱷᱟᱱ ᱱᱚᱣᱟ ᱠᱚ ᱡᱩᱢᱤᱫ ᱞᱮᱱᱠᱷᱟᱱ ᱟᱵᱚ ᱢᱤᱫ ᱞᱟᱦᱟᱛᱮᱵᱚᱱ ᱛᱟᱲᱟᱢ ᱫᱟᱲᱮᱭᱟᱜᱼᱟ ᱥᱮ ᱱᱟᱯᱟᱭ ᱛᱮᱵᱚᱱ ᱵᱚᱸᱜᱟᱼᱵᱩᱨᱩ ᱫᱟᱲᱮᱭᱟᱜᱼᱟ ᱢᱮᱱᱠᱷᱟᱱ ᱡᱩᱢᱤᱫ ᱡᱩᱫᱤ ᱦᱩᱭᱩᱜ ᱛᱟᱵᱚᱱᱟ ᱛᱟᱦᱚᱞᱮ ᱡᱟᱦᱟᱱᱟᱜ ᱯᱨᱚᱜᱨᱟᱢ ᱞᱮᱠᱟ ᱛᱮᱫᱚ ᱦᱩᱭᱩᱜ ᱛᱟᱵᱚᱱᱟ ᱥᱮ ᱦᱚᱲ ᱠᱚ ᱥᱮᱴᱮᱨᱚᱜ ᱞᱟᱜᱟ ᱛᱟᱵᱚᱱᱟ ᱤᱱᱟᱹᱠᱷᱟᱱ ᱚᱱᱟ ᱠᱚ ᱢᱮᱱ ᱥᱮ ᱟᱸᱜᱚᱪ ᱛᱤᱭᱳᱜ ᱞᱮᱱᱠᱷᱟᱱ ᱡᱩᱢᱤᱫᱚᱜᱼᱟ ᱵᱚᱱ ᱮᱸᱰᱮᱠᱷᱟᱱ ᱟᱵᱚ ᱥᱟᱱᱟᱢ ᱵᱚᱸᱜᱟᱼᱵᱳᱨᱳ ᱠᱚ ᱢᱤᱫ ᱴᱷᱮᱱ ᱫᱟᱲᱮ ᱠᱚᱣᱟ ᱥᱮ ᱢᱤᱫ ᱵᱚᱱ ᱵᱚᱸᱜᱟᱼᱵᱳᱨᱳ ᱫᱟᱲᱮ ᱠᱚᱣᱟ ᱟᱨ ᱞᱟᱦᱟ ᱥᱮᱱ ᱦᱚᱸᱵᱚᱱ ᱞᱟᱦᱟ ᱤᱫᱤ ᱫᱟᱲᱮᱭᱟᱜᱼᱟ ᱥᱮ ᱱᱚᱣᱟ ᱟᱵᱚ ᱚᱞ ᱪᱤᱠᱤ ᱨᱮᱱᱟᱜ ᱞᱟᱦᱟᱱᱛᱤ ᱫᱟᱲᱮᱭᱟᱜᱼᱟ ᱵᱚᱱ